ᱦᱮᱸ ᱦᱮᱸ ᱟᱸᱡᱚᱢᱮᱱᱟ ᱟᱪᱪᱷᱟ ᱫᱳᱠᱟᱱ ᱵᱤᱱ ᱠᱷᱩᱞᱟᱹᱣ ᱟᱠᱟᱜ ᱥᱮ ᱵᱟᱝ ᱛᱟᱦᱮ ᱟᱹᱞᱤᱧ ᱱᱚᱰᱮ ᱟᱥᱱᱟ ᱠᱷᱚᱱ ᱞᱤᱧ ᱢᱮᱱᱮᱜᱼᱟ ᱟᱹᱞᱤᱧ ᱦᱩᱫᱩᱲ ᱫᱩᱨᱜᱟᱹ ᱦᱳᱭ ᱟᱫᱚ ᱦᱩᱱᱟᱹᱝ ᱱᱮᱥᱢᱟ ᱱᱚᱜᱼᱚᱭ ᱨᱚᱦᱚᱭ ᱠᱚ ᱦᱩᱱᱟᱹᱝ ᱦᱩᱭᱩᱜᱼᱟ ᱥᱮ ᱤᱱᱟᱹ ᱠᱷᱟᱡ ᱤᱛᱟᱹ ᱠᱚ ᱦᱩᱲᱩ ᱤᱛᱟᱹ ᱠᱚ ᱪᱮᱫ ᱪᱮᱫ ᱤᱛᱟᱹ ᱠᱚᱵᱤᱱ ᱫᱚᱦᱚ ᱟᱠᱟᱜᱼᱟ ᱟᱪᱪᱷᱟ ᱟᱪᱪᱷᱟ ᱦᱮᱸ ᱠᱚᱸᱦᱰᱟ ᱠᱚ ᱛᱟᱨᱯᱚᱨᱮ ᱤᱭᱟᱹ ᱦᱩᱱᱟᱹᱝ ᱵᱮᱜᱟᱲ ᱠᱚ ᱦᱩᱱᱟᱹᱜ ᱫᱚᱨᱠᱟᱨᱚᱜ ᱠᱟᱱ ᱛᱟᱦᱮᱱ ᱫᱚ ᱦᱳᱭ ᱵᱟᱝᱟ ᱩᱱᱤ ᱡᱟᱦᱟᱸᱭ ᱦᱮᱸᱫᱮᱭᱤᱡ ᱟᱪᱪᱷᱟ ᱟᱪᱪᱷᱟ ᱟᱪᱪᱷᱟ ᱚᱱᱟ ᱨᱮᱭᱟᱜ ᱫᱟᱢ ᱠᱚᱫᱚ ᱪᱮᱫᱞᱮᱠᱟ ᱯᱟᱲᱟᱜ ᱠᱟᱱᱟ ᱢᱟᱥᱮ ᱞᱟᱹᱭ ᱵᱤᱱ ᱟᱪᱪᱷᱟ ᱟᱪᱪᱷᱟ ᱟᱨ ᱠᱚᱸᱦᱰᱟ ᱠᱚᱫᱚ ᱟᱪᱪᱷᱟ ᱴᱷᱤᱠᱟ ᱪᱟᱞᱟᱜ ᱠᱟᱱᱟᱞᱤᱧ ᱛᱚᱵᱮ ᱚᱱᱟ ᱦᱤᱥᱟᱹᱵᱽ ᱫᱟᱢ ᱠᱚ ᱱᱟᱦᱟᱜ ᱞᱤᱧ ᱵᱩᱡᱷᱟᱹᱣ ᱧᱚᱜ ᱠᱮᱫᱟ ᱚᱱᱟ ᱠᱷᱟᱹᱛᱤᱨ ᱟᱫᱚ ᱱᱤᱭᱟᱹ ᱫᱷᱟᱶ ᱫᱚ ᱦᱩᱱᱟᱹᱜ ᱵᱮᱥ ᱫᱷᱟᱨᱟ ᱨᱚᱦᱚᱭ ᱥᱟᱱᱟᱭᱮᱫ ᱞᱤᱧᱟ ᱦᱩᱱᱟᱹᱝ ᱠᱚᱵᱷᱤ ᱠᱚᱵᱷᱤ ᱠᱚ ᱦᱚᱸ ᱛᱟᱦᱮᱱ ᱜᱮᱭᱟ ᱥᱮ ᱠᱚᱵᱷᱤ ᱠᱚ ᱪᱮᱫ ᱯᱚᱴᱚᱢ ᱮᱢᱚᱜ ᱵᱤᱱ ᱯᱚᱴᱚᱢ ᱚᱠᱟ ᱵᱮᱥ ᱦᱮᱸ ᱢᱟ ᱞᱟᱹᱭ ᱵᱤᱱ ᱟᱪᱪᱷᱟ ᱟᱪᱪᱷᱟ ᱦᱳᱭ ᱟᱫᱚ ᱠᱚᱵᱷᱤ ᱠᱚ ᱦᱚᱸ ᱞᱟᱹᱭ ᱢᱮ ᱚᱱᱟ ᱫᱚ ᱛᱤᱱᱟᱹᱝ ᱜᱟᱱ ᱫᱟᱢ ᱯᱟᱲᱟᱜ ᱠᱟᱱᱟ ᱠᱚᱯᱤ ᱨᱮᱭᱟᱜ ᱦᱮᱸ ᱚᱱᱠᱟ ᱫᱚ ᱵᱟᱱᱟᱨ ᱜᱮ ᱱᱟᱦᱟᱜ ᱞᱤᱧ ᱟᱹᱜᱩᱭᱟᱞᱤᱧ ᱢᱮᱱᱮᱜᱼᱟ ᱯᱚᱴᱚᱢ ᱠᱤᱪᱷᱩ ᱜᱟᱱ ᱟᱨ ᱟᱨ ᱵᱟᱦᱟ ᱡᱟᱹᱥᱛᱤ ᱫᱷᱟᱨᱟ ᱦᱮᱸ ᱦᱳᱭ ᱦᱳᱭ ᱛᱤᱱᱟᱹᱜ ᱥᱚᱢᱚᱭ ᱜᱟᱱ ᱚᱱᱟ ᱯᱟᱲᱟᱜ ᱠᱟᱱᱟ ᱛᱤᱱᱟᱹᱜ ᱥᱚᱢᱚᱭ ᱜᱟᱱ ᱞᱟᱜᱟᱜᱼᱟ ᱢᱤᱫ ᱵᱚᱠᱥ ᱜᱟᱱ ᱟᱪᱪᱷᱟ ᱟᱪᱪᱷᱟ ᱦᱚᱸ ᱴᱷᱤᱠᱟ ᱚᱠᱟ ᱵᱮᱥᱟ ᱟᱪᱪᱷᱟ ᱟᱪᱪᱷᱟ ᱦᱳᱭ ᱚᱠᱟ ᱵᱮᱥᱟ ᱚᱱᱟ ᱮᱢᱟᱞᱤᱧ ᱵᱤᱱ ᱚᱱᱟ ᱞᱮᱠᱟ ᱦᱟᱭᱵᱨᱤᱰ ᱜᱮ ᱱᱤᱛᱚᱜ ᱢᱟ ᱱᱚᱣᱟ ᱫᱤᱥᱚᱢ ᱫᱩᱱᱤᱭᱟ ᱨᱮᱢᱟ ᱪᱟᱹᱞᱩᱜ ᱠᱟᱱᱟ ᱡᱚᱛᱚᱣᱟᱜ ᱨᱮᱜᱮ ᱦᱮᱸ ᱦᱟᱭᱵᱨᱤᱰ ᱜᱮ ᱱᱚᱜᱼᱚᱭ ᱦᱩᱲᱩ ᱠᱚᱦᱚᱸ ᱵᱚᱱ ᱚᱱᱠᱟ ᱦᱟᱭᱵᱨᱤᱰ ᱜᱮᱵᱚᱱ ᱪᱟᱥᱮᱜᱼᱟ ᱦᱚᱦᱰᱟ ᱠᱚ ᱦᱚᱸ ᱠᱟᱹᱴᱤᱡ ᱦᱮᱸ ᱚᱱᱟ ᱢᱟᱲᱟᱝ ᱨᱮᱜᱮᱧ ᱤᱫᱤ ᱦᱮᱸ ᱚᱱᱠᱟ ᱚᱵᱚᱥᱥᱚ ᱜᱟᱱ ᱫᱚ ᱜᱟᱱᱚ ᱠᱟᱱ ᱜᱮᱭᱟ ᱚᱱᱠᱟ ᱫᱚ ᱡᱟᱣ ᱠᱷᱚᱱ ᱫᱚ ᱰᱷᱮᱨ ᱦᱮᱸ ᱦᱮᱸ ᱦᱮᱸ ᱦᱳᱭ ᱡᱟᱣ ᱦᱳᱭ ᱡᱟᱣ ᱠᱷᱚᱱ ᱫᱚ ᱧᱟᱢ ᱞᱮᱫ ᱛᱟᱦᱮᱸ ᱠᱟᱱᱟ ᱦᱳᱭ ᱦᱳᱭ ᱠᱚᱸᱦᱰᱟ ᱫᱚ ᱠᱤ ᱦᱟᱭᱵᱨᱤᱰ ᱜᱮ ᱮᱢᱚᱜ ᱵᱤᱱ ᱢᱟᱨᱟᱝ ᱡᱟᱦᱟᱸ ᱟᱪᱪᱷᱟ ᱦᱮᱸ ᱴᱷᱤᱠ ᱴᱷᱤᱠᱟ ᱢᱟ ᱛᱚᱵᱮ ᱦᱮᱸ ᱪᱟᱞᱟᱜ ᱠᱟᱱᱟᱞᱤᱧ ᱱᱟᱦᱟᱜ